ᱥᱚᱦᱨᱟᱭ ᱫᱚ ᱢᱤᱫᱴᱟᱝ ᱟᱵᱚ ᱥᱟᱱᱛᱟᱲᱟᱜ ᱫᱚ ᱟᱹᱰᱤ ᱢᱟᱨᱟᱝ ᱯᱚᱨᱚᱵᱽ ᱢᱟᱱᱮ ᱱᱚᱜᱼᱚᱭ ᱥᱮᱴᱮᱨᱚᱜ ᱠᱟᱱᱟ ᱜᱳᱴᱟ ᱠᱚᱭᱮᱠ ᱫᱤᱱ ᱢᱮᱱᱟᱜᱼᱟ ᱚᱱᱟ ᱫᱚ ᱠᱟᱹᱞᱤ ᱯᱩᱡᱟᱹ ᱥᱚᱢᱚᱭ ᱜᱮ ᱦᱩᱭᱩᱜᱼᱟ ᱟᱢᱵᱟᱵᱟᱹᱥᱭᱟᱹ ᱩᱱᱦᱤᱞᱳᱜ ᱫᱚ ᱛᱩᱯᱩ ᱠᱚᱣᱟ ᱠᱚ ᱛᱩᱯᱩ ᱠᱟᱛᱮᱜ ᱚᱲᱲᱟᱜ ᱠᱚ ᱟᱹᱜᱩ ᱠᱚᱣᱟ ᱚᱲᱟᱜ ᱨᱮ ᱫᱮᱨᱮᱧ ᱠᱚᱨᱮᱜ ᱦᱚᱲᱢᱚ ᱠᱚᱨᱮᱜ ᱥᱩᱱᱩᱢ ᱠᱚᱠᱚ ᱚᱡᱚᱜ ᱟᱠᱚᱣᱟ ᱚᱠᱚᱭ ᱫᱚ ᱱᱟᱲᱠᱳᱞ ᱥᱩᱱᱩᱢ ᱦᱚᱸ ᱠᱚ ᱚᱡᱚᱜ ᱟᱠᱚᱣᱟ ᱚᱠᱚᱭ ᱫᱚ ᱠᱩᱸᱭᱰᱤ ᱥᱩᱱᱩᱢ ᱦᱚᱸ ᱚᱠᱚᱭ ᱫᱚ ᱱᱤᱢ ᱥᱩᱱᱩᱢ ᱦᱚᱸ ᱱᱚᱝᱠᱟ ᱟᱹᱰᱤ ᱦᱚᱲ ᱟᱹᱰᱤ ᱨᱚᱠᱚᱢ ᱱᱚᱝᱠᱟ ᱥᱩᱱᱩᱢ ᱠᱚ ᱵᱮᱵᱚᱦᱟᱨ ᱟᱨ ᱩᱱ ᱦᱤᱞᱳᱜ ᱫᱚ ᱯᱨᱚᱫᱤᱯ ᱠᱚ ᱡᱩᱞ ᱟᱠᱚᱣᱟ ᱟᱭᱩᱵ ᱵᱮᱲᱟ ᱜᱚᱲᱟᱨᱮ ᱯᱨᱚᱫᱤᱯ ᱠᱚ ᱡᱩᱞᱟ ᱚᱱᱟ ᱛᱟᱭᱚᱢ ᱧᱤᱫᱟᱹ ᱵᱮᱲᱟ ᱰᱤᱰᱟᱹᱲᱤ ᱨᱮ ᱢᱮᱱᱟᱜ ᱠᱟᱜ ᱠᱚᱣᱟ ᱚᱱᱠᱟ ᱫᱷᱟᱝᱜᱚᱲᱤᱭᱟᱹ ᱡᱟᱜᱟᱣᱱᱟ ᱯᱟᱴᱤ ᱦᱤᱡᱩᱜ ᱟᱠᱚ ᱴᱟᱢᱟᱠ ᱟᱛᱮᱜ ᱴᱟᱢᱟᱠ ᱨᱮᱜᱽᱲᱟ ᱥᱮᱨᱮᱧ ᱟᱠᱚ ᱡᱟᱜᱟᱣ ᱠᱚᱣᱟ ᱠᱚ ᱱᱤᱡᱮ ᱦᱚᱸ ᱮᱵᱦᱮᱱ ᱠᱟᱛᱮᱜ ᱜᱷᱟᱥ ᱠᱚ ᱮᱢ ᱵᱟᱲᱟᱣ ᱠᱚ ᱦᱩᱭᱩᱜᱼᱟ ᱟᱨ ᱩᱱ ᱦᱤᱞᱳᱜ ᱫᱚ ᱪᱟᱵᱟᱭᱮᱱᱟ ᱫᱤᱱ ᱥᱮᱛᱟᱜ ᱮᱱᱟ ᱫᱚᱥᱟᱨ ᱦᱤᱞᱳᱜ ᱦᱚᱸ ᱚᱱᱠᱟ ᱛᱩᱯᱩ ᱠᱚᱣᱟ ᱠᱚ ᱥᱩᱱᱩᱢ ᱠᱚ ᱚᱡᱚᱜ ᱠᱚᱣᱟ ᱩᱱᱦᱤᱞᱳᱜ ᱫᱚᱠᱚ ᱡᱤᱨᱟᱹᱜ ᱟᱠᱚ ᱛᱟᱨᱯᱚᱨᱮ ᱛᱮᱥᱟᱨ ᱫᱤᱱ ᱫᱚ ᱱᱟᱜ ᱠᱷᱟᱱ ᱩᱱ ᱦᱤᱞᱳᱜ ᱫᱚ ᱚᱠᱚᱭ ᱠᱚᱫᱚ ᱩᱱᱦᱤᱞᱳᱜ ᱦᱚᱸᱠᱚ ᱡᱤᱨᱟᱹᱣ ᱠᱚᱣᱟ ᱟᱨ ᱵᱟᱝᱠᱷᱟᱱ ᱫᱚ ᱩᱱ ᱦᱤᱞᱳᱜ ᱜᱮ ᱱᱟᱜ ᱠᱷᱟᱱ ᱠᱚ ᱠᱩᱞᱦᱤᱨᱮ ᱠᱷᱩᱱᱴᱤ ᱠᱚᱠᱚ ᱵᱤᱫᱛᱮ ᱛᱚᱞ ᱠᱚᱣᱟ ᱠᱚ ᱠᱷᱩᱱᱴᱟᱹᱣ ᱦᱟᱨᱛᱟ ᱟᱛᱮᱜ ᱠᱚ ᱪᱟᱨᱦᱟᱣ ᱠᱚᱣᱟ ᱟᱨ ᱟᱛᱳ ᱨᱮᱱ ᱡᱟᱦᱟᱸᱭ ᱠᱩᱲᱤ ᱜᱤᱫᱽᱨᱟᱹ ᱠᱚᱠᱚ ᱡᱟᱶᱟᱭ ᱠᱟᱜ ᱠᱚᱣᱟ ᱩᱱᱠᱩ ᱠᱚᱠᱚ ᱱᱮᱣᱛᱟ ᱟᱹᱜᱩ ᱠᱟᱠᱚ ᱟᱛᱚ ᱛᱟᱦᱚᱞᱮ ᱠᱚ ᱮᱱᱮᱡ ᱥᱮᱨᱮᱧ ᱨᱟᱹᱥᱠᱟᱹ ᱭᱟᱠᱚ ᱟᱨᱠᱤ ᱱᱚᱣᱟ ᱠᱚᱜᱮ ᱵᱟᱰᱟᱭ ᱢᱮᱱᱟᱜᱼᱟ ᱟᱨᱠᱤ